ᱢᱤᱫ ᱥᱟᱭ ᱢᱤᱫ ᱥᱟᱭ ᱢᱚᱬᱮ ᱜᱮᱞ ᱢᱚᱬᱮ ᱵᱟᱨ ᱥᱟᱭ ᱯᱮ ᱜᱮᱞ ᱢᱤᱫ ᱯᱮ ᱜᱮᱥᱟᱭ ᱯᱩᱱ ᱥᱟᱭ ᱢᱚᱬᱮ ᱜᱮᱞ ᱛᱩᱨᱩᱭ ᱜᱮᱥᱟᱭ ᱟᱨᱮ